ᱦᱮᱞᱳ ᱦᱮᱸ ᱟᱢᱠᱤ ᱢᱤᱥᱛᱨᱤ ᱵᱟᱵᱩ ᱤᱭᱟᱹ ᱚᱲᱟᱜ ᱢᱤᱫᱴᱟᱝᱼᱤᱧ ᱠᱚᱨᱟᱣ ᱮᱫᱟ ᱞᱟᱛᱟᱨ ᱨᱮ ᱯᱩᱱᱭᱟᱹ ᱨᱩᱢ ᱦᱮᱱᱟᱜᱼᱟ ᱪᱮᱛᱟᱱᱨᱮ ᱟᱨᱚ ᱵᱮᱥᱤ ᱨᱩᱢ ᱤᱧ ᱠᱚᱨᱟᱣ ᱞᱟᱹᱜᱤᱫ ᱪᱮᱫ ᱞᱮᱠᱟ ᱠᱷᱚᱨᱚᱪᱚᱜᱼᱟ ᱪᱷᱚᱭ ᱥᱟᱛᱴᱤ ᱨᱩᱢᱼᱤᱧ ᱠᱚᱨᱟᱣ ᱞᱟᱹᱜᱤᱫ ᱪᱮᱫ ᱞᱮᱠᱟ ᱦᱮᱸ ᱦᱮᱸ

ᱛᱟᱦᱚᱞᱮ ᱪᱮᱫ ᱞᱮᱠᱟᱭ ᱦᱩᱭᱩᱜᱼᱟ ᱯᱮᱲᱟ ᱯᱟᱹᱲᱦᱟᱹᱜ ᱠᱚ ᱦᱤᱡᱩᱜᱼᱟᱠᱚ ᱛᱚ ᱛᱟᱦᱚᱞᱮ ᱠᱟᱴᱤᱡ ᱢᱟᱱᱮ ᱠᱟᱴᱤᱡ ᱠᱟᱴᱤᱡ ᱡᱩᱛ ᱫᱚ ᱡᱩᱛᱟ ᱦᱩᱸ

ᱟᱫᱚ ᱠᱷᱚᱨᱪᱟ ᱠᱚ ᱪᱮᱫᱞᱮᱠᱟ

ᱤᱥᱤᱱ ᱚᱻ ᱛᱟᱦᱚᱞᱮ ᱛᱤᱥ ᱠᱚᱛᱮ ᱠᱷᱚᱵᱚᱨᱠᱚᱢ ᱞᱟᱹᱭ ᱫᱟᱲᱮᱭᱟᱹᱧᱟᱹ ᱵᱟᱨ ᱫᱤᱱ ᱦᱩᱸ ᱦᱩᱸ ᱦᱩᱸ

ᱦᱮᱸ ᱟᱫᱚ ᱫᱟᱠᱷᱟᱡ ᱫᱚ ᱵᱟᱹᱧ ᱵᱩᱡᱷ ᱫᱟᱲᱮᱭᱟᱜ ᱛᱚ ᱪᱮᱞᱠᱟ ᱠᱷᱚᱨᱚᱪ ᱯᱟᱲᱟᱜᱼᱟ ᱦᱟᱸᱜ ᱪᱮᱫᱠᱚ ᱠᱤᱨᱤᱝ ᱡᱤᱱᱤᱥ ᱠᱚ ᱞᱟᱜᱟᱜᱼᱟ ᱵᱟᱨ ᱫᱤᱱ ᱯᱚᱨᱮ ᱵᱟᱝ ᱩᱧᱫᱚ ᱦᱮᱸ ᱛᱚ ᱵᱟᱝ ᱞᱟᱹᱭᱟᱹᱧ ᱠᱷᱟᱱ ᱦᱟᱸᱜ ᱠᱷᱟᱡ